ᱤᱧᱟᱹᱜ ᱴᱚᱴᱷᱟ ᱨᱮᱫᱚ ᱯᱳᱭᱞᱳ ᱡᱤᱵᱠᱟᱹ ᱫᱚ ᱪᱟᱥ ᱵᱟᱥ ᱠᱟᱱᱟ ᱟᱨ ᱱᱤᱭᱟᱹ ᱪᱟᱥ ᱵᱟᱛ ᱨᱮ ᱪᱟᱥ ᱵᱟᱥ ᱨᱮ ᱱᱚᱸᱰᱮ ᱟᱭᱢᱟ ᱨᱚᱠᱚᱱ ᱥᱳᱢᱳᱥᱟ ᱥᱮ ᱪᱮᱞᱮᱧᱪ ᱦᱚᱸ ᱢᱮᱱᱟᱜ ᱜᱮᱭᱟ ᱡᱮᱢᱚᱱ ᱫᱟᱜ ᱨᱮᱱᱟᱜ ᱟᱹᱰᱤ ᱢᱟᱨᱟᱝ ᱢᱤᱫᱴᱤᱱ ᱥᱳᱢᱳᱥᱟ ᱟᱨ ᱱᱤᱭᱟᱹ ᱫᱚ ᱥᱮᱨᱢᱟ ᱫᱟᱜ ᱵᱷᱚᱨᱥᱟ ᱜᱮ ᱥᱮᱨᱢᱟ ᱪᱷᱟᱲᱟ ᱮᱴᱟᱜ ᱠᱳᱱᱳ ᱫᱟᱜ ᱨᱮᱱᱟᱜ ᱥᱩᱡᱳᱜ ᱥᱩᱵᱤᱫᱟ ᱫᱚ ᱵᱟᱹᱱᱩᱜᱼᱟ ᱟᱨ ᱥᱩᱵᱤᱫᱟ ᱵᱚᱞᱛᱮ ᱱᱚᱸᱰᱮ ᱫᱚᱵᱚᱪᱷᱚᱨᱮ ᱢᱤᱫ ᱫᱚᱢ ᱜᱮ ᱦᱩᱲᱩ ᱪᱟᱥ ᱦᱩᱭᱩᱜᱼᱟ ᱟᱨ ᱦᱩᱭ ᱞᱮᱱ ᱠᱷᱟᱱ ᱫᱚ ᱢᱚᱡᱽ ᱜᱮ ᱦᱩᱭᱩᱜᱼᱟ ᱠᱷᱩᱵ ᱡᱮ ᱵᱟᱹᱲᱤᱡ ᱫᱚ ᱵᱟᱝ ᱢᱮᱱᱠᱷᱟᱱ ᱤᱱᱟᱹ ᱜᱮ ᱟᱹᱰᱤ ᱢᱟᱨᱟᱝ ᱢᱤᱫᱴᱤᱡ ᱥᱳᱢᱳᱥᱟ ᱡᱮ ᱫᱟᱜ ᱨᱮᱱᱟᱜ ᱢᱤᱫᱴᱤᱡ ᱴᱟᱱ ᱢᱮᱱᱟᱜᱼᱟ ᱱᱚᱛᱮ ᱫᱚ